ᱢᱟᱪᱮᱫ ᱠᱚ ᱤᱛᱩᱱ ᱟᱥᱲᱟ ᱯᱟᱲᱦᱟᱣ ᱞᱟᱹᱠᱛᱤᱭᱟᱱ ᱫᱩᱨᱤᱵᱽ ᱠᱚ ᱪᱮᱫ ᱪᱮᱫ ᱱᱚᱣᱟ ᱨᱮᱱᱟᱜ ᱞᱟᱹᱱᱟᱹᱭ ᱫᱚ ᱢᱟᱥᱴᱟᱨ ᱡᱟᱦᱟᱸᱭ ᱫᱚ ᱢᱟᱪᱮᱫ ᱢᱟᱪᱮᱫᱟᱜ ᱤᱥᱠᱩᱞ ᱨᱮ ᱪᱮᱭᱟᱨ ᱵᱞᱮᱠ ᱵᱳᱨᱰ ᱟᱨ ᱡᱟᱦᱟᱸ ᱫᱚ ᱪᱚᱠ ᱯᱮᱱᱥᱤᱞ ᱰᱟᱥᱴᱟᱨ ᱱᱚᱶᱟᱠᱚ ᱟᱨ ᱱᱚᱣᱟ ᱠᱚ ᱛᱚᱵᱮ ᱦᱩᱱᱟᱹᱝ ᱜᱤᱫᱽᱨᱟᱹ ᱥᱮ ᱯᱟᱹᱴᱷᱩᱣᱟᱹᱭ ᱥᱮᱪᱮᱫ ᱫᱟᱲᱮᱭᱟ ᱠᱚᱣᱟ ᱵᱟᱨ ᱨᱮᱱᱟᱜ ᱵᱟᱨ ᱨᱮᱱᱟᱜ ᱡᱟᱦᱟᱸ ᱠᱩᱠᱞᱤ ᱤᱥᱠᱩᱞᱨᱮ ᱵᱟᱝ ᱥᱮᱴᱮᱨ ᱛᱟᱦᱮᱱ ᱫᱩᱨᱤᱵᱽ ᱪᱮᱫ ᱪᱮᱫ ᱤᱥᱠᱩᱞ ᱨᱮ ᱡᱟᱦᱟᱸ ᱫᱚ ᱞᱟᱹᱱᱟᱹᱭ ᱤᱥᱠᱩᱞ ᱨᱮ ᱡᱩᱫᱤ ᱵᱟᱝ ᱛᱟᱦᱮᱱᱟ ᱯᱟᱹᱴᱷᱩᱣᱟᱹ ᱜᱤᱫᱽᱨᱟᱹ ᱫᱩᱲᱩᱵ ᱛᱟᱦᱮᱱᱤᱧ ᱵᱟᱝ ᱛᱟᱦᱮᱱᱟ ᱚᱱᱟ ᱤᱥᱠᱩᱞ ᱚᱲᱟᱜ ᱥᱮ ᱤᱥᱠᱩᱞ ᱚᱲᱟᱜ ᱛᱟᱦᱮᱸ ᱠᱟᱛᱮᱫᱦᱚᱸ ᱡᱩᱫᱤ ᱵᱟᱝ ᱛᱟᱦᱮᱱᱟ ᱡᱟᱱᱞᱟ ᱥᱮ ᱫᱚᱨᱡᱟ ᱱᱚᱜᱼᱚ ᱱᱚᱣᱟᱠᱚ ᱡᱩᱫᱤ ᱵᱟᱝ ᱛᱟᱦᱮᱱᱟ ᱛᱟᱦᱚᱞᱮ ᱵᱞᱮᱠ ᱵᱳᱨᱰ ᱨᱮ ᱡᱟᱦᱟᱸ ᱫᱚ ᱚᱞᱟᱭ ᱢᱟᱪᱮᱫ ᱱᱚᱣᱟ ᱩᱱᱠᱩ ᱟᱪᱮᱫᱤᱭᱟᱹ ᱠᱚ ᱵᱟᱝᱠᱚ ᱧᱮᱞ ᱧᱟᱢ ᱫᱟᱲᱮᱭᱟᱜᱼᱟ ᱚᱱᱟ ᱞᱮᱠᱟᱛᱮ ᱤᱥᱠᱩᱞ ᱥᱮᱪᱮᱫᱚᱜ ᱡᱟᱭᱜᱟ ᱥᱮᱴᱮᱨ ᱠᱟᱛᱮᱫ ᱦᱚᱸ ᱵᱮᱠᱟᱨ ᱜᱮᱭᱟ ᱟᱨ ᱱᱤᱛᱫᱚ ᱦᱟᱸᱜ ᱱᱚᱜᱼᱚᱭ ᱱᱤᱛ ᱱᱚᱣᱟ ᱵᱟᱨᱭᱟ ᱪᱟᱹᱛ ᱵᱟᱹᱭᱥᱟᱹᱠᱷ ᱡᱟᱦᱟᱸ ᱫᱚ ᱜᱚᱨᱚᱢ ᱫᱤᱱ ᱥᱮ ᱞᱚᱞᱚ ᱫᱤᱱ ᱱᱚᱣᱟ ᱨᱮᱫᱚ ᱡᱟᱱᱞᱟ ᱥᱮ ᱯᱷᱮᱱ ᱟᱨ ᱡᱟᱦᱟᱸ ᱫᱚ ᱢᱤᱫᱴᱟᱱ ᱧᱩᱛ ᱟᱠᱟᱱ ᱚᱲᱟᱜ ᱥᱮ ᱤᱥᱠᱩᱞ ᱡᱟᱦᱟᱸ ᱫᱚ ᱧᱩᱛ ᱜᱮᱭᱟ ᱵᱟᱝ ᱧᱮᱞ ᱧᱟᱢᱚᱜ ᱠᱟᱱᱟ ᱚᱱᱟ ᱡᱟᱭᱜᱟᱨᱮ ᱱᱤᱛᱚᱜ ᱢᱟᱨᱥᱟᱞ ᱫᱚᱨᱠᱟᱨᱟ ᱯᱨᱚᱛᱤᱴᱤ ᱤᱥᱠᱩᱞ ᱨᱮ ᱢᱟᱨᱥᱟᱞ ᱛᱟᱦᱮᱸ ᱞᱮᱱᱠᱷᱟᱱ ᱜᱤᱫᱽᱨᱟᱹ ᱡᱟᱦᱟᱸ ᱫᱚᱠᱚ ᱥᱮᱪᱮᱫᱚᱜᱼᱟ ᱥᱮᱪᱮᱫ ᱡᱟᱦᱟᱸ ᱢᱟᱪᱮᱫᱼᱮ ᱞᱟᱹᱭᱟ ᱡᱟᱦᱟᱸ ᱵᱞᱮᱠ ᱵᱳᱨᱰ ᱨᱮ ᱚᱞᱟᱭ ᱱᱚᱣᱟ ᱩᱱᱠᱩ ᱜᱤᱫᱨᱟᱹ ᱠᱚ ᱧᱮᱞᱧᱟᱢ ᱫᱟᱲᱮᱭᱟᱜᱼᱟ ᱥᱮᱠᱚ ᱵᱩᱡᱽ ᱫᱟᱲᱮᱭᱟᱜᱼᱟ ᱥᱮᱠᱚ ᱚᱞ ᱫᱟᱲᱮᱭᱟᱜᱼᱟ ᱟᱨ ᱡᱩᱫᱤ ᱱᱚᱣᱟᱠᱚ ᱵᱟᱝ ᱛᱟᱦᱮᱱᱟ ᱥᱮ ᱱᱚᱣᱟ ᱜᱚᱨᱚᱢ ᱫᱤᱱ ᱢᱤᱫᱴᱟᱱ ᱡᱟᱱᱞᱟ ᱮᱠᱟᱭ ᱢᱮᱱᱟᱜᱼᱟ ᱟᱨ ᱚᱱᱟ ᱤᱥᱠᱩᱞ ᱨᱮᱫᱚ ᱯᱷᱮᱱᱜᱮ ᱵᱟᱹᱱᱩᱜᱼᱟ ᱛᱟᱚᱦᱞᱮ ᱢᱟᱪᱮᱫᱤᱭᱟᱹ ᱟᱜ ᱦᱚᱸ ᱦᱚᱲᱢᱚ ᱨᱮ ᱠᱚᱥᱴᱚ ᱵᱩᱡᱷᱟᱹᱣᱟᱭ ᱥᱮ ᱚᱸᱰᱮ ᱤᱥᱠᱩᱞ ᱵᱷᱤᱛᱤᱨ ᱨᱮ ᱛᱟᱦᱮᱸ ᱵᱟᱭ ᱫᱟᱲᱮᱭᱟᱜᱼᱟ ᱟᱨ ᱟᱪᱮᱫᱤᱭᱟᱹ ᱠᱚᱦᱚᱸ ᱟᱪᱮᱫᱤᱭᱟᱹ ᱠᱚᱦᱚᱸ ᱢᱟᱥᱴᱟᱨ ᱥᱮ ᱢᱟᱪᱮᱫ ᱡᱟᱦᱟᱸ ᱞᱮᱠᱟ ᱠᱚᱥᱴᱚᱭ ᱵᱩᱡᱷᱟᱹᱣᱟ ᱥᱮᱭ ᱨᱚᱠᱚᱢ ᱜᱮ ᱱᱩᱠᱩ ᱟᱪᱮᱫᱤᱭᱟᱹ ᱠᱚᱦᱚᱸ ᱠᱚᱥᱴᱚ ᱠᱚ ᱵᱩᱡᱷᱟᱹᱣᱟ ᱱᱚᱣᱟ ᱞᱮᱠᱟᱛᱮ ᱯᱨᱚᱛᱤᱴᱤ ᱤᱥᱠᱩᱞ ᱨᱮ ᱡᱩᱫᱤ ᱥᱮ ᱤᱥᱠᱩᱞ ᱨᱮ ᱯᱷᱮᱱ ᱛᱟᱦᱮᱱᱟ ᱥᱮ ᱢᱟᱨᱥᱟᱞ ᱛᱟᱦᱮᱱᱟ ᱛᱟᱦᱚᱞᱮ ᱟᱪᱮᱫᱤᱭᱟᱹ ᱠᱚᱣᱟᱜ ᱠᱳᱱᱳ ᱠᱚᱥᱴᱚ ᱜᱮ ᱵᱟᱝ ᱦᱩᱭᱩᱜ ᱛᱟᱠᱚᱣᱟ ᱚᱱᱟ ᱨᱮᱱᱟᱜ ᱞᱟᱹᱱᱟᱹᱭ ᱫᱚ ᱱᱚᱸᱰᱮ ᱜᱮᱞᱤᱧ ᱢᱩᱪᱟᱹᱫ ᱠᱮᱫᱟ